ᱵᱟᱜᱟᱱ ᱫᱚ ᱤᱭᱟᱹ ᱞᱮᱠᱟ ᱪᱟᱥ ᱞᱮᱠᱟᱜᱮ ᱵᱟᱜᱟᱱᱮᱫᱼᱟ ᱞᱮ ᱨᱟᱹᱥᱠᱟᱹ ᱛᱮ ᱩᱛᱩ ᱠᱚ ᱟᱞᱚᱞᱮ ᱠᱚᱥᱴᱚᱜ ᱢᱟ ᱚᱱᱟ ᱤᱭᱟᱹᱛᱮ ᱟᱨ ᱵᱟᱦᱟ ᱫᱟᱨᱮ ᱠᱚ ᱪᱮᱦᱨᱟ ᱧᱮᱞᱚᱜ ᱢᱟ ᱚᱱᱟ ᱦᱤᱥᱟᱹᱵᱽ ᱛᱮᱞᱮ ᱵᱟᱜᱟᱱᱮᱫᱼᱟ ᱟᱨ ᱡᱚᱢ ᱠᱚ ᱦᱩᱭᱩᱜᱼᱟ ᱚᱸᱰᱮ ᱠᱷᱚᱱ ᱜᱮ ᱪᱟᱥ ᱵᱟᱲᱟ ᱠᱟᱛᱮᱫ ᱪᱤᱠᱟᱹᱛᱮ ᱠᱤᱨᱤᱧ ᱵᱷᱚᱨᱥᱟ ᱫᱚ ᱟᱹᱰᱤᱜᱮ ᱫᱟᱢᱟ ᱤᱭᱟᱹ ᱠᱚᱦᱚᱸ ᱥᱟᱢᱟᱱ ᱯᱟᱹᱛᱤ ᱦᱚᱸ ᱠᱤᱨᱤᱧ ᱫᱤᱱ ᱦᱤᱞᱳᱜ ᱫᱚ ᱵᱟᱢ ᱠᱤᱨᱤᱧ ᱫᱟᱲᱮᱭᱟᱜᱼᱟ ᱟᱨ ᱚᱲᱟᱜ ᱨᱮᱢ ᱪᱟᱥ ᱠᱟᱜ ᱠᱷᱟᱱ ᱢᱟᱱᱮ ᱵᱩᱞᱩᱝ ᱥᱟᱞᱟᱜ ᱵᱟᱭ ᱡᱚᱢ ᱦᱩᱭᱩᱜᱼᱟ ᱡᱟᱦᱟᱸ ᱛᱤᱨᱮ ᱡᱟᱦᱟᱱᱟᱜ ᱢᱟᱱᱮ ᱯᱚᱭᱥᱟ ᱠᱚ ᱵᱟᱭ ᱦᱩᱭᱩᱜ ᱜᱚᱫᱚᱜᱼᱟ ᱮᱱᱠᱷᱟᱱᱮᱢ ᱢᱮᱱᱟ ᱫᱩ ᱛᱚᱵᱮ ᱚᱱᱟ ᱚᱸᱰᱮ ᱨᱚᱦᱚᱭ ᱟᱠᱟᱱᱟ ᱡᱚ ᱟᱠᱟᱱᱟ ᱟᱫᱚ ᱫᱩ ᱜᱚᱫ ᱟᱹᱜᱩ ᱠᱟᱛᱮᱫ ᱩᱛᱩᱭ ᱢᱮ ᱜᱚᱫ ᱟᱹᱜᱩ ᱠᱟᱛᱮᱫ ᱩᱛᱩᱭ ᱢᱮ ᱚᱱᱠᱟ ᱡᱚᱢ ᱜᱚᱫᱟᱢ ᱟᱨ ᱟᱨ ᱚᱱᱠᱟ ᱵᱟᱦᱟ ᱫᱟᱨᱮ ᱠᱚᱦᱚᱸ ᱵᱟᱢ ᱨᱚᱦᱚᱭ ᱠᱟᱜᱼᱟ ᱚᱸᱡᱽᱨᱟ ᱡᱚᱵᱽᱨᱟ ᱛᱟᱦᱮᱱᱟ ᱮᱱᱠᱷᱟᱱ ᱫᱚ ᱵᱟᱢ ᱤᱭᱟᱹ ᱫᱟᱲᱮᱭᱟᱜᱼᱟ ᱪᱮᱦᱨᱟ ᱵᱟᱭ ᱧᱮᱞᱚᱜᱼᱟ ᱦᱤᱡᱩᱜ ᱥᱮᱱᱚᱜ ᱦᱚᱸ ᱦᱚᱲ ᱠᱚᱠᱚ ᱦᱤᱡᱩᱜ ᱥᱮᱱᱚᱜᱼᱟ ᱧᱮᱞᱟᱠᱚ ᱵᱟᱭ ᱤᱭᱟᱹᱜᱼᱟ ᱪᱮᱦᱨᱟ ᱵᱟᱭ ᱧᱮᱞᱚᱜᱼᱟ ᱠᱚᱭᱚᱜ ᱵᱟᱲᱟᱭᱟᱠᱚ ᱢᱮᱱᱟᱠᱚ ᱟᱠᱚᱣᱟᱜ ᱵᱟᱲᱜᱮ ᱟᱹᱰᱤ ᱚᱸᱡᱽᱨᱟ ᱟᱨ ᱵᱟᱦᱟ ᱫᱟᱨᱮ ᱠᱚ ᱛᱟᱦᱮᱱ ᱠᱟᱹᱡ ᱪᱮᱦᱨᱟ ᱧᱚᱜ ᱧᱮᱞᱚᱜᱼᱟ ᱧᱮᱞ ᱡᱚᱝ ᱦᱚᱸ ᱦᱤᱡᱩᱜ ᱥᱮᱱᱚᱜ ᱦᱚᱸ ᱠᱚᱭᱚᱜ ᱦᱚᱴᱚᱣᱟᱜᱼᱟ ᱟᱨ ᱡᱚᱢᱟᱜ ᱠᱚᱜᱮ ᱡᱟᱦᱟᱱᱟᱜ ᱨᱚᱦᱚᱭ ᱵᱟᱲᱟ ᱠᱟᱜ ᱠᱷᱟᱱᱤᱧ ᱩᱛᱩ ᱠᱚᱦᱚᱸ ᱵᱟᱭ ᱠᱚᱥᱴᱚᱣᱟ ᱡᱟᱦᱟᱱᱟᱜ ᱠᱚᱥᱴᱚ ᱦᱚᱸ ᱵᱟᱝ ᱦᱩᱭᱩᱜᱼᱟ ᱪᱮᱦᱨᱟ ᱧᱮᱞᱚᱜ ᱞᱟᱹᱜᱤᱫ ᱛᱮ ᱠᱚᱥᱴᱚ ᱠᱚ ᱵᱟᱝ ᱚᱱᱟ ᱤᱭᱟᱹ ᱛᱮᱜᱮ ᱨᱚᱦᱚᱭᱟ